ᱮᱸᱜᱮᱞ ᱠᱚᱣᱟᱜ ᱪᱷᱟᱭᱟ ᱯᱚᱛᱷ ᱫᱚ ᱟᱵᱚ ᱥᱮᱴᱮᱞᱟᱭᱤᱴ ᱛᱮᱵᱚᱱ ᱥᱚᱝᱼᱟ ᱟᱨ ᱮᱸᱜᱮᱞ ᱟᱨ ᱥᱳᱣᱨᱚᱡᱚᱜᱚᱛ ᱨᱮᱱᱟᱜ ᱵᱤᱥᱚᱭ ᱛᱚ ᱚᱱᱟᱠᱚ ᱛᱮᱜᱮ ᱵᱚᱱ ᱧᱮᱞ ᱧᱟᱢᱟ ᱦᱮᱸ ᱢᱤᱫᱴᱮᱱ ᱮᱸᱜᱮᱞ ᱟᱠᱚᱣᱟᱜ ᱱᱤᱡᱮ ᱱᱤᱡᱮ ᱠᱚᱠᱠᱷᱚ ᱯᱚᱛᱷ ᱫᱤᱭᱮ ᱠᱚ ᱟᱹᱪᱩᱨᱚᱜᱼᱟ ᱟᱨ ᱚᱱᱟ ᱠᱚᱠᱠᱷᱚ ᱯᱚᱛᱷ ᱛᱮᱜᱮ ᱮᱴᱟᱜ ᱮᱸᱜᱮᱞ ᱫᱚ ᱵᱟᱠᱚ ᱦᱮᱡ ᱫᱟᱲᱮᱭᱟᱜᱼᱟ ᱮᱴᱟᱜ ᱜᱨᱚᱦᱚ ᱠᱚᱫᱚ ᱵᱚᱞᱮ ᱵᱟᱠᱚ ᱦᱮᱡᱽ ᱫᱟᱲᱮᱭᱟᱜᱼᱟ ᱛᱳ ᱚᱱᱟ ᱠᱷᱟᱹᱛᱤᱨ ᱛᱮ ᱩᱱᱠᱩᱣᱟᱜ ᱫᱚ ᱢᱟᱱᱮ ᱫᱷᱟᱠᱠᱟ ᱜᱮ ᱫᱷᱟᱠᱠᱟᱜᱼᱟ ᱟᱨ ᱫᱷᱟᱠᱠᱟ ᱨᱮᱱᱟᱜ ᱦᱚᱸ ᱠᱚᱱᱳ ᱥᱚᱢᱵᱷᱚᱵᱚᱱᱟ ᱵᱟᱝ ᱛᱟᱦᱮᱱ ᱛᱟᱠᱚᱣᱟ ᱚᱱᱟᱛᱮ ᱱᱤᱡᱮᱨ ᱠᱚᱠᱠᱷᱚ ᱛᱮ ᱱᱤᱡᱮ ᱜᱮᱠᱚ ᱟᱹᱪᱩᱨᱚᱜᱼᱟ ᱢᱚᱡᱽ ᱛᱮᱜᱮ ᱜᱮ ᱟᱹᱪᱩᱨᱚᱜᱼᱟ ᱟᱨ ᱢᱚᱡᱽ ᱜᱮᱠᱚ ᱢᱟᱱᱮ ᱟᱠᱚᱣᱟᱜ ᱰᱤᱥᱴᱮᱱ ᱠᱚ ᱚᱱᱟ ᱫᱚ ᱵᱚᱡᱟᱭ ᱫᱚᱦᱚᱭᱟᱠᱚ ᱟᱥᱚᱞ ᱨᱮᱭᱟᱜ ᱱᱤᱭᱟᱹ ᱵᱤᱥᱮᱥ ᱫᱚ ᱦᱩᱭᱩᱜ ᱠᱟᱱᱟ ᱵᱤᱥᱮᱥᱟᱛᱮᱜ ᱥᱩᱨᱡᱚ ᱟᱜ ᱢᱤᱫᱴᱮᱱ ᱟᱠᱚᱨᱥᱚᱱ ᱵᱚᱞ ᱛᱮ ᱩᱱᱠᱩ ᱟᱠᱚ ᱱᱤᱡᱮ ᱱᱤᱡᱮ ᱦᱚᱭᱛᱳ ᱠᱚ ᱟᱹᱪᱩᱨᱚᱜ ᱠᱟᱱᱟ ᱟᱨ ᱢᱚᱦᱟ ᱵᱤᱥᱥᱚ ᱨᱮ ᱡᱩᱫᱤ ᱵᱚᱱ ᱧᱮᱞᱟ ᱢᱚᱦᱟ ᱵᱤᱥᱥᱚ ᱫᱚ ᱮᱠᱪᱩᱞᱞᱤ ᱯᱩᱨᱚ ᱥᱩᱱᱱᱚ ᱜᱮᱭᱟ ᱯᱷᱟᱠᱟ ᱜᱮᱭᱟ ᱛᱳ ᱚᱱᱟ ᱢᱚᱦᱟ ᱵᱤᱥᱥᱚ ᱨᱮ ᱵᱤᱥᱮᱥ ᱠᱟᱛᱮᱜ ᱨᱤᱢᱤᱞ ᱡᱟᱣᱨᱟ ᱠᱟᱛᱮᱫ ᱫᱟᱜ ᱥᱨᱤᱥᱴᱤᱜᱼᱟ ᱦᱩᱰᱩᱨ ᱥᱨᱤᱥᱴᱤᱜᱼᱟ ᱵᱤᱡᱽᱞᱤ ᱥᱨᱤᱥᱴᱤᱜᱼᱟ ᱱᱚᱝᱠᱟ ᱠᱟᱛᱮᱫ ᱢᱚᱦᱟ ᱵᱤᱥᱥᱚ ᱨᱮ ᱥᱩᱱᱱᱚᱥᱛᱷᱟᱱ ᱨᱮᱫᱚ ᱡᱩᱫᱤ ᱡᱟᱦᱟᱱᱟᱜ ᱵᱚᱱ ᱜᱤᱰᱤᱭᱟ ᱥᱮ ᱡᱟᱦᱟᱱᱟᱜ ᱡᱩᱫᱤ ᱵᱚᱱ ᱫᱚᱦᱚᱭᱟ ᱚᱱᱟ ᱫᱚ ᱯᱩᱨᱟᱹᱜᱮ ᱯᱷᱟᱠᱟ ᱜᱮᱭᱟ ᱥᱩᱫᱷᱩ ᱢᱟᱛᱨᱚ ᱵᱷᱟᱥᱟᱜᱼᱟ ᱵᱷᱟᱥᱟᱜᱼᱟ ᱟᱨ ᱥᱩᱫᱷᱩ ᱢᱟᱛᱨᱚ ᱵᱷᱟᱥᱟᱣ ᱨᱮᱜᱮ ᱛᱟᱦᱮᱱᱟ ᱪᱮᱛᱟᱱ ᱥᱮᱜ ᱦᱚᱸ ᱵᱟᱝ ᱪᱟᱞᱟᱜᱼᱟ ᱞᱟᱛᱟᱨ ᱥᱮᱜ ᱦᱚᱸ ᱵᱟᱝ ᱯᱷᱮᱰᱚᱜᱼᱟ ᱛᱳ ᱱᱚᱝᱠᱟ ᱠᱟᱛᱮᱜ ᱜᱮᱛᱚ ᱢᱚᱦᱟ ᱵᱤᱥᱥᱚ ᱟᱵᱚ ᱵᱚᱱ ᱟᱹᱭᱠᱟᱹᱣᱟ ᱱᱟᱣᱟ ᱱᱟᱣᱟ ᱯᱨᱚᱡᱩᱠᱛᱤ ᱢᱟᱫᱽᱫᱷᱚᱢ ᱛᱮ